ᱠᱳᱵᱷᱤᱴ ᱱᱟᱭᱤᱱᱴᱤᱱ ᱢᱚᱦᱟᱢᱟᱨᱤ ᱡᱟᱦᱟᱸ ᱫᱚ ᱟᱵᱚ ᱵᱚᱱ ᱧᱮᱞ ᱠᱟᱫᱟ ᱫᱤᱥᱚᱢ ᱡᱟᱠᱟᱛ ᱜᱮ ᱜᱚᱴᱟ ᱵᱤᱥᱥᱚ ᱵᱮᱯᱤᱜᱮ ᱚᱱᱟ ᱨᱮᱱᱟᱜ ᱡᱟᱦᱟᱸ ᱯᱨᱚᱠᱳᱯ ᱛᱟᱦᱮᱸ ᱠᱟᱱ ᱫᱚ ᱚᱱᱟ ᱡᱟᱦᱟᱸ ᱢᱚᱦᱚ ᱢᱩᱦᱤᱢ ᱫᱤᱥᱟᱹ ᱢᱩᱦᱤᱢ ᱚᱠᱛᱚᱭ ᱛᱮᱭᱟᱨ ᱞᱮᱫ ᱫᱚ ᱟᱹᱰᱤᱜᱮ ᱵᱚᱛᱚᱨᱟᱱ ᱱᱤᱛ ᱦᱚᱸ ᱫᱤᱥᱟᱹ ᱞᱮ ᱫᱤᱥᱟᱹ ᱦᱤᱡᱩᱜᱼᱟ ᱟᱨ ᱦᱚᱲᱢᱚ ᱨᱟᱣᱟᱞᱚ ᱨᱟᱣᱟᱞᱚᱜᱼᱟ ᱠᱳᱵᱷᱤᱴ ᱱᱟᱭᱤᱱᱴᱤᱱ ᱟᱵᱚᱭ ᱩᱫᱩᱜ ᱟᱜ ᱵᱚᱱᱟ

ᱦᱚᱲ ᱥᱟᱶ ᱥᱩᱨ ᱥᱩᱯᱩᱨ ᱨᱮ ᱛᱟᱦᱮᱸ ᱵᱟᱝ ᱜᱟᱱᱚᱜᱼᱟ ᱩᱱ ᱚᱠᱛᱚ ᱨᱮ ᱟᱵᱚ ᱚᱱᱠᱟᱱᱜᱮ ᱢᱤᱫᱴᱮᱱ ᱢᱩᱦᱤ ᱛᱮᱭᱟᱨ ᱞᱮᱱᱟ ᱡᱟᱦᱟᱸ ᱫᱚ ᱠᱷᱚᱵᱚᱨ ᱨᱮ ᱴᱤᱵᱤᱨᱮ ᱦᱚᱲ ᱦᱚᱲᱟᱜ ᱢᱚᱪᱟᱨᱮ ᱱᱤᱭᱟᱹᱜᱮ ᱠᱟᱛᱷᱟ ᱟᱸᱡᱚᱢᱚᱜ ᱠᱟᱱᱟ ᱦᱟᱸᱰᱮ ᱱᱩᱭᱮ ᱱᱚᱥᱴᱚᱭ ᱱᱟ ᱦᱟᱸᱰᱮ ᱢᱟᱱᱮ ᱪᱟᱨᱳᱫᱤᱠᱮ ᱡᱟᱦᱟᱸ ᱨᱮᱜᱮ ᱟᱸᱡᱚᱢᱚᱜ ᱠᱟᱱᱟ ᱡᱮ ᱠᱷᱟᱹᱞᱤ ᱜᱚᱡᱼᱜᱩᱨ ᱨᱮᱱᱟᱜ ᱠᱷᱚᱵᱚᱨ ᱠᱷᱟᱹᱞᱤ ᱜᱚᱡᱼᱜᱩᱨ ᱨᱮᱱᱟᱜ ᱠᱷᱚᱵᱚᱨ ᱱᱚᱝᱠᱟᱜᱮ ᱟᱞᱮ ᱴᱚᱴᱷᱟᱨᱮᱦᱚᱸ ᱟᱹᱰᱤᱜᱟᱱ ᱜᱮ ᱢᱟᱹᱱᱢᱤ ᱢᱮᱱᱟᱜ ᱠᱚᱣᱟ ᱡᱟᱦᱟᱸᱭ ᱫᱚ ᱞᱟᱡ ᱡᱟᱞᱟ ᱨᱮᱸᱜᱮᱡ ᱡᱟᱞᱟ ᱱᱟᱢᱟᱞ ᱫᱤᱥᱚᱢ ᱵᱟᱭᱨᱮ ᱫᱤᱥᱚᱢ ᱛᱮ ᱠᱟᱹᱢᱤ ᱠᱚ ᱪᱟᱞᱟᱣ ᱞᱮᱱᱟ ᱟᱨ ᱩᱱ ᱚᱠᱛᱚ ᱨᱮ ᱱᱚᱝᱠᱟᱱ ᱜᱮ ᱢᱩᱦᱤᱢ ᱫᱤᱥᱟᱹ ᱛᱮᱭᱟᱨᱮᱱᱟ ᱡᱟᱦᱟᱸ ᱫᱚ ᱜᱟᱹᱰᱤ ᱜᱷᱚᱲᱟ ᱠᱚᱦᱚᱸ ᱵᱚᱱᱫᱚᱭᱱᱟ ᱦᱚᱲ ᱚᱲᱟᱜ ᱠᱷᱚᱱ ᱵᱟᱭᱨᱮ ᱵᱟᱝᱠᱚ ᱩᱰᱩᱠ ᱫᱟᱲᱮᱭᱟᱜᱼᱟ ᱫᱚᱠᱟᱱ ᱯᱟᱴ ᱵᱚᱱᱫᱚ ᱛᱚ ᱥᱟᱠ ᱥᱟᱨᱤᱜᱮ ᱚᱱᱠᱟᱱ ᱢᱩᱦᱤᱢ ᱫᱤᱥᱟᱹ ᱚᱵᱚᱥᱛᱟ ᱡᱟᱦᱟᱸᱭ ᱫᱚ ᱠᱟᱹᱢᱤ ᱵᱟᱹᱱᱩᱜᱼᱟ ᱡᱟᱦᱟᱸᱭ ᱠᱚ ᱵᱟᱭᱨᱮ ᱠᱚ ᱪᱟᱞᱟᱣ ᱠᱟᱱ ᱫᱚ ᱩᱱᱠᱩᱣᱟᱜ ᱡᱚᱢᱟᱜ ᱵᱟᱹᱱᱩᱜ ᱡᱚᱢᱟᱜ ᱚᱠᱟ ᱨᱮᱠᱚ ᱧᱟᱢᱟ ᱥᱚᱦᱚᱡᱳᱜᱤ ᱞᱮᱠᱟ ᱠᱟᱛᱮᱫ ᱜᱚᱲᱚ ᱥᱚᱯᱚᱦᱚᱫ ᱞᱮᱠᱟᱛᱮ ᱱᱟᱱᱟᱦᱩᱱᱟᱹᱨ ᱥᱚᱝᱥᱛᱷᱟ ᱠᱚ ᱪᱟᱣᱞᱮ ᱫᱟᱹᱞ ᱵᱩᱞᱩᱝ ᱟᱹᱞᱩ ᱮᱢ ᱠᱟᱛᱮᱫ ᱜᱚᱲᱚ ᱥᱚᱯᱚᱦᱚᱫ ᱠᱚ ᱮᱢᱚᱜ ᱠᱟᱱ ᱛᱟᱦᱮᱱ ᱜᱮᱭᱟ ᱢᱮᱱᱠᱷᱟᱱ ᱛᱤᱱᱟᱹᱜ ᱫᱤᱱ ᱟᱵᱚ ᱵᱟᱨᱭᱟᱼᱵᱟᱨᱭᱟ ᱵᱚᱪᱷᱚᱨ ᱵᱚᱱ ᱧᱮᱞ ᱠᱟᱫᱟ ᱵᱤᱱ ᱠᱟᱹᱢᱤᱛᱮ ᱵᱩᱞᱩᱝ ᱫᱟᱠᱟ ᱥᱮ ᱫᱟᱜ ᱧᱩ ᱠᱟᱛᱮᱫ ᱡᱤᱣᱤ ᱵᱚᱱ ᱠᱷᱟᱸᱰᱟᱣ ᱠᱟᱫᱟ ᱥᱟᱶᱛᱮᱵᱚᱱ ᱟᱸᱡᱚᱢ ᱠᱟᱫᱟ ᱦᱟᱡᱟᱨᱼ ᱦᱟᱡᱟᱨ ᱞᱟᱠᱷᱮᱼᱞᱟᱠᱷᱮ ᱦᱚᱲᱟᱜ ᱜᱚᱡᱼᱜᱩᱨ ᱨᱮᱱᱟᱜ ᱠᱷᱚᱵᱚᱨ